ᱯᱟᱹᱦᱤᱞ ᱫᱚ ᱚᱞᱵᱤᱞ ᱛᱟᱞᱟ ᱛᱮᱜᱮ ᱱᱟᱱᱟ ᱦᱩᱱᱟᱹᱨ ᱤᱧ ᱥᱚᱫᱚᱨᱮᱫ ᱛᱟᱦᱮᱸᱜ ᱡᱮᱢᱚᱱ ᱚᱱᱚᱲᱦᱮᱸᱜ ᱟᱹᱱ ᱟᱹᱨᱤ ᱠᱚᱨᱮᱱᱟᱜ ᱥᱮ ᱞᱟᱭᱼᱞᱟᱹᱠᱛᱤ ᱮᱱᱮᱡ ᱥᱮᱨᱮᱧ ᱠᱚᱨᱮᱱᱟᱜ ᱥᱮᱨᱮᱧ ᱠᱚ ᱟᱭᱢᱟ ᱠᱚ ᱚᱞ ᱛᱟᱞᱟ ᱛᱮᱜᱮ ᱥᱚᱫᱚᱨᱮᱜ ᱛᱟᱦᱮᱸᱜ ᱡᱚᱠᱷᱚᱱ ᱜᱮ ᱡᱩᱜᱽ ᱵᱚᱫᱚᱞᱮᱱᱟ ᱚᱱᱟ ᱥᱟᱶ ᱥᱟᱶ ᱛᱮᱜᱮ ᱥᱟᱱᱟᱢᱟᱜ ᱜᱮ ᱵᱚᱫᱚᱞᱮᱱᱟ ᱡᱮᱢᱚᱱ ᱯᱟᱹᱦᱤᱞ ᱫᱚ ᱱᱟᱦᱮᱞ ᱠᱚᱛᱮ ᱥᱤᱭᱳᱜ ᱦᱩᱭᱩᱜ ᱛᱟᱦᱮᱸᱜ ᱰᱚᱠᱠᱟ ᱠᱚᱛᱮ ᱫᱟᱜ ᱟᱨᱮᱡ ᱦᱩᱭᱩᱜ ᱛᱟᱦᱮᱸᱜ ᱡᱩᱜᱽ ᱵᱚᱫᱚᱞ ᱥᱟᱶ ᱥᱟᱶᱛᱮ ᱱᱟᱦᱟᱜ ᱫᱚ ᱢᱮᱥᱤᱱ ᱨᱮᱱᱟᱜ ᱫᱟᱜ ᱟᱨᱮᱡ ᱞᱟᱹᱜᱤᱫ ᱥᱮ ᱢᱮᱥᱤᱱ ᱛᱮᱜᱮ ᱥᱤᱭᱳᱜ ᱦᱩᱭᱩᱜ ᱠᱟᱱᱟ ᱢᱮᱥᱤᱱ ᱛᱮᱜᱮ ᱨᱚᱦᱚᱭ ᱦᱩᱭᱩᱜ ᱠᱟᱱᱟ ᱥᱟᱱᱟᱢᱟᱜ ᱜᱮ ᱢᱮᱥᱤᱱ ᱫᱟᱨᱟᱭ ᱛᱮᱜᱮ ᱱᱟᱦᱟᱜ ᱫᱚ ᱦᱩᱭᱩᱜ ᱠᱟᱱᱟ ᱚᱱᱟ ᱞᱮᱠᱟᱛᱮ ᱱᱟᱦᱟᱜ ᱫᱚ ᱤᱧᱦᱚᱸ ᱜᱟᱭᱟᱱ ᱥᱮ ᱚᱱᱚᱲᱦᱮᱸᱜ ᱢᱳᱵᱟᱭᱤᱞ ᱥᱮ ᱞᱮᱯᱴᱚᱯ ᱛᱟᱞᱟ ᱛᱮᱜᱮ ᱤᱧ ᱦᱚᱸᱧ ᱴᱟᱭᱯᱤᱝ ᱠᱟᱛᱤᱧ ᱫᱚᱦᱚ ᱠᱟᱜ ᱠᱟᱱᱟ ᱡᱟᱛᱮ ᱡᱟᱦᱟᱸᱭ ᱜᱮ ᱯᱟᱲᱦᱟᱣ ᱞᱟᱹᱜᱤᱫ ᱮᱭ ᱠᱩᱨᱩᱢᱩᱴᱩᱭᱟ ᱡᱟᱛᱮ ᱞᱚᱜᱚᱱ ᱧᱚᱜ ᱮ ᱯᱟᱲᱦᱟᱣ ᱫᱟᱲᱮᱭᱟᱜ ᱢᱟ ᱚᱞ ᱠᱚᱭ ᱴᱷᱟᱹᱣᱠᱟᱹ ᱫᱟᱲᱮᱭᱟᱜ ᱢᱟ ᱚᱱᱟᱛᱮ ᱱᱟᱦᱟᱜ ᱫᱚ ᱞᱮᱯᱴᱚᱯ ᱥᱮ ᱢᱳᱵᱟᱭᱤᱞ ᱨᱮᱜᱮ ᱴᱟᱭᱯᱤᱝ ᱠᱟᱛᱤᱧ ᱫᱚᱦᱚ ᱠᱟᱜ ᱠᱟᱱᱟ